ᱱᱟᱦᱟᱜ ᱚᱠᱛᱚ ᱨᱮᱱ ᱠᱩᱲᱤ ᱠᱚᱲᱟ ᱤᱫᱤ ᱠᱟᱛᱮ ᱟᱢ ᱪᱮᱫ ᱥᱟᱸᱫᱮᱥ ᱮᱢ ᱥᱟᱱᱟᱢ ᱠᱟᱱᱟ ᱱᱤᱛᱚᱜ ᱨᱮᱱ ᱠᱚᱲᱟ ᱠᱩᱲᱤᱭᱟᱜ ᱡᱟᱦᱟᱸ ᱯᱚᱨᱤᱥ ᱛᱤᱛᱤ ᱧᱮᱞᱚᱜ ᱠᱟᱱᱟ ᱡᱟᱦᱟᱸ ᱫᱚ ᱟᱠᱚᱣᱟᱜ ᱟᱹᱠᱷᱤᱨ ᱩᱭᱦᱟᱹᱨ ᱵᱟᱝᱠᱚ ᱩᱭᱦᱟᱹᱨ ᱫᱟᱲᱮᱭᱟᱜ ᱠᱟᱱᱟ ᱱᱤᱛᱚᱜ ᱵᱤᱥᱤᱨ ᱵᱷᱟᱜᱽ ᱡᱟᱭᱜᱟ ᱨᱮᱜᱮ ᱧᱮᱞᱚᱜ ᱠᱟᱱᱟ ᱡᱟᱦᱟᱸ ᱨᱮᱜᱮ ᱯᱷᱟᱱᱥᱮᱱ ᱯᱨᱳᱜᱨᱟᱢ ᱦᱩᱭᱩᱜ ᱠᱟᱱ ᱚᱸᱰᱮ ᱜᱮ ᱡᱚᱛᱚ ᱠᱚᱲᱟ ᱠᱩᱲᱤ ᱠᱚ ᱥᱮᱴᱮᱨᱚᱜ ᱠᱟᱱ ᱛᱟᱵᱚᱱᱟ ᱥᱩᱫᱩ ᱱᱩᱠᱩ ᱥᱩᱢᱟᱝ ᱥᱩᱢᱩᱱ ᱫᱚ ᱵᱟᱝ ᱱᱩᱠᱩ ᱥᱟᱶᱛᱮ ᱟᱨᱚ ᱡᱟᱦᱟᱸᱭ ᱦᱟᱹᱞᱤ ᱦᱩᱰᱤᱧ ᱩᱢᱮᱨ ᱜᱤᱫᱽᱨᱟᱹ ᱠᱚᱠᱚ ᱨᱟᱠᱟᱵ ᱠᱟᱱ ᱛᱟᱵᱚᱱᱟ ᱩᱱᱠᱩ ᱦᱚᱸ ᱚᱱᱟ ᱡᱟᱭᱜᱟ ᱨᱮ ᱯᱟᱴᱤᱥᱤᱯᱮᱴ ᱠᱚ ᱮᱢ ᱮᱫᱟ ᱥᱮ ᱚᱱᱟ ᱡᱟᱭᱜᱟ ᱨᱮ ᱡᱟᱦᱟᱸ ᱯᱨᱳᱜᱨᱟᱢ ᱴᱟᱺᱰᱤ ᱨᱮ ᱧᱮᱞᱚᱜ ᱠᱟᱱᱟ ᱡᱟᱦᱟᱭ ᱞᱟᱹᱴᱩ ᱜᱤᱫᱽᱨᱟᱹ ᱡᱟᱦᱟᱸ ᱵᱟᱹᱲᱤᱡ ᱢᱟᱭ ᱠᱟᱹᱢᱤᱭᱮᱫ ᱚᱱᱟ ᱥᱟᱶ ᱥᱟᱶᱛᱮ ᱩᱱᱤ ᱠᱟᱹᱴᱤᱡ ᱜᱤᱫᱽᱨᱟᱹ ᱦᱚᱸ ᱚᱱᱟ ᱜᱚᱴ ᱨᱮᱭ ᱛᱟᱦᱮᱸ ᱞᱮᱱ ᱠᱷᱟᱱ ᱫᱚ ᱩᱱᱤ ᱠᱟᱹᱴᱤᱡ ᱜᱤᱫᱽᱨᱟᱹ ᱦᱚᱸ ᱚᱱᱟ ᱵᱟᱹᱲᱤᱡ ᱰᱟᱦᱟᱨ ᱛᱮᱭ ᱪᱟᱞᱟᱜ ᱠᱟᱱᱟ ᱪᱮᱫ ᱞᱮᱠᱟ ᱧᱮᱞᱚᱜ ᱠᱟᱱᱟ ᱚᱱᱟ ᱯᱨᱳᱜᱨᱟᱢ ᱴᱟᱺᱰᱤ ᱠᱚᱨᱮ ᱦᱟᱺᱰᱤ ᱯᱟᱹᱣᱨᱟᱹ ᱥᱮ ᱪᱩᱴᱤ ᱵᱤᱲᱤ ᱱᱚᱣᱟ ᱠᱚᱢᱟ ᱛᱟᱦᱮᱱ ᱠᱟᱱ ᱜᱮ ᱛᱚ ᱠᱟᱹᱴᱤᱡ ᱩᱢᱮᱨ ᱠᱷᱚᱱ ᱡᱚᱠᱷᱚᱱ ᱱᱚᱣᱟ ᱪᱩᱴᱤ ᱦᱟᱺᱰᱤ ᱯᱟᱹᱣᱨᱟᱹ ᱨᱮ ᱡᱚᱠᱷᱚᱱᱮ ᱵᱚᱞᱚᱜ ᱠᱟᱱᱟ ᱥᱮ ᱟᱨᱚ ᱮᱴᱟᱜ ᱢᱤᱫᱴᱤᱱ ᱮᱠᱥ ᱫᱤᱠ ᱴᱟᱜ ᱚᱱᱟ ᱴᱟᱜ ᱫᱚ ᱵᱟᱹᱧ ᱞᱟᱹᱭᱮᱫ ᱛᱟᱵᱚᱱᱟ ᱛᱚ ᱱᱚᱣᱟ ᱠᱟᱹᱴᱤᱡ ᱩᱢᱮᱨ ᱠᱷᱚᱱ ᱜᱮ ᱡᱚᱠᱷᱚᱱ ᱱᱚᱣᱟ ᱦᱟᱺᱰᱤ ᱯᱟᱹᱣᱨᱟᱹ ᱨᱮ ᱡᱚᱠᱷᱚᱱᱮ ᱡᱚᱵᱮᱜ ᱠᱟᱱ ᱛᱟᱵᱚᱱᱟ ᱩᱱ ᱠᱷᱟᱱ ᱜᱮ ᱡᱚᱠᱷᱚᱱ ᱟᱭᱟᱜ ᱩᱢᱮᱨ ᱛᱮ ᱡᱚᱠᱷᱚᱱᱮ ᱨᱟᱠᱟᱵᱟ ᱦᱟᱨᱟ ᱨᱟᱠᱟᱵᱚᱜ ᱠᱟᱱᱟ ᱩᱱᱫᱚ ᱟᱭᱟᱜ ᱦᱚᱲᱢᱚ ᱨᱮᱱᱟᱜ ᱫᱩᱨᱵᱚᱞᱚᱛᱟ ᱦᱚᱸ ᱠᱚᱢ ᱪᱟᱞᱟᱜ ᱠᱟᱱ ᱛᱟᱭᱟ ᱡᱟᱦᱟᱸ ᱟᱭᱟᱜ ᱡᱚᱥ ᱡᱟᱦᱟᱸ ᱫᱟᱲᱮ ᱚᱱᱟ ᱦᱚᱸ ᱫᱤᱱ ᱫᱤᱱᱛᱮ ᱠᱚᱢ ᱪᱟᱞᱟᱜ ᱠᱟᱱ ᱛᱟᱭᱟ ᱥᱟᱶ ᱥᱟᱶᱛᱮ ᱠᱩᱲᱤ ᱜᱤᱫᱟᱹᱨ ᱠᱚᱣᱟᱜ ᱦᱚᱸ ᱩᱱᱠᱩ ᱧᱮᱞ ᱧᱮᱞᱛᱮ ᱱᱤᱛᱚᱜ ᱟᱵᱚ ᱥᱟᱱᱛᱟᱲ ᱠᱩᱲᱤ ᱜᱤᱫᱽᱨᱟᱹ ᱢᱩᱫᱽ ᱨᱮ ᱫᱚ ᱵᱟᱝ ᱧᱮᱞ ᱞᱮᱱᱟ ᱦᱟᱺᱰᱤ ᱯᱟᱹᱣᱨᱟᱹ ᱧᱩ ᱠᱚᱫᱚ ᱠᱤᱱᱛᱩ ᱱᱤᱛᱚᱜᱼᱟᱜ ᱡᱩᱜᱽ ᱨᱮᱫᱚ ᱧᱮᱞᱚᱜ ᱠᱟᱱᱟ ᱡᱮ ᱟᱵᱚ ᱥᱟᱱᱛᱟᱲ ᱠᱩᱲᱤ ᱜᱤᱫᱟᱹᱨ ᱠᱚᱦᱚᱸ ᱦᱟᱺᱰᱤ ᱯᱟᱹᱣᱨᱟ ᱦᱚᱠᱚ ᱧᱩᱭᱮᱫᱟ ᱥᱮ ᱪᱩᱴᱤ ᱵᱤᱲᱤ ᱦᱚᱠᱚ ᱧᱩᱭᱮᱫᱟ ᱚᱞᱚᱜ ᱯᱟᱲᱦᱟᱣ ᱢᱟ ᱵᱟᱝ ᱜᱮ ᱱᱤᱛᱚᱜ ᱡᱟᱦᱟᱱ ᱤᱥᱠᱩᱞ ᱠᱚᱨᱮ ᱜᱮ ᱧᱮᱞᱚᱜ ᱠᱟᱱᱟ ᱡᱚᱛᱚ ᱤᱥᱠᱩᱞ ᱨᱮᱜᱮ ᱯᱨᱟᱭ ᱪᱟᱞᱟᱣ ᱵᱟᱲᱟ ᱟᱠᱟᱱᱟ ᱡᱟᱦᱟᱸ ᱨᱮ ᱠᱩᱲᱤ ᱜᱤᱫᱟᱹᱨ ᱠᱚ ᱛᱟᱦᱮᱱ ᱠᱟᱱᱟ ᱦᱟᱱᱰᱨᱮᱰ ᱚᱱᱟ ᱡᱟᱭᱜᱟ ᱨᱮ ᱠᱚᱲᱟ ᱜᱤᱫᱟᱹᱨ ᱠᱚ ᱛᱟᱦᱮᱱ ᱠᱟᱱᱟ ᱯᱚᱭᱛᱟᱞᱤᱥ ᱛᱚ ᱠᱚᱲᱟ ᱜᱤᱫᱟᱹᱨᱟᱜ ᱫᱚ ᱱᱚᱰᱮ ᱫᱚ ᱯᱟᱲᱦᱟᱜ ᱫᱤᱠ ᱫᱤᱭᱮ ᱛᱮᱫᱚ ᱠᱳᱱᱳ ᱤᱱᱴᱨᱟᱥᱴ ᱥᱮ ᱠᱩᱥᱤ ᱨᱟᱹᱥᱠᱟᱹ ᱜᱮ ᱵᱟᱱᱩᱜᱼᱟᱱ ᱛᱟᱠᱚᱣᱟ ᱪᱟᱞᱟᱜ ᱠᱟᱱᱟ ᱠᱚ ᱵᱤᱫᱮᱥ ᱠᱟᱹᱢᱤ ᱚᱸᱰᱮ ᱠᱷᱚᱱ ᱠᱤᱪᱷᱩ ᱡᱚᱠᱷᱚᱱ ᱠᱟᱹᱣᱰᱤ ᱥᱟᱥᱟᱵ ᱠᱚ ᱦᱮᱣᱟᱜ ᱠᱟᱱᱟ ᱟᱫᱚ ᱢᱤᱫ ᱫᱷᱟᱣ ᱠᱟᱹᱣᱰᱤ ᱥᱟᱥᱟᱵᱮ ᱦᱮᱣᱟᱜ ᱠᱟᱱ ᱠᱷᱟᱱ ᱩᱱᱤ ᱫᱚ ᱵᱟᱨ ᱵᱟᱨᱜᱮ ᱟᱫᱚ ᱵᱟᱨᱦᱮ ᱫᱤᱥᱚᱢ ᱛᱮ ᱫᱟᱹᱲᱟᱜ ᱠᱟᱱᱟ ᱚᱱᱟ ᱠᱟᱹᱣᱰᱤ ᱛᱩᱢᱟᱹᱞ ᱞᱟᱹᱜᱤᱫ ᱛᱮ ᱱᱚᱜᱼᱚᱭ ᱱᱚᱝᱠᱟ ᱠᱟᱛᱮ ᱱᱤᱛᱚᱜ ᱟᱵᱚ ᱢᱟᱨᱟᱝ ᱢᱤᱫᱴᱤᱝ ᱢᱤᱫᱴᱤᱡ ᱰᱷᱮᱣ ᱦᱮᱡ ᱟᱵᱚᱱ ᱠᱟᱱᱟ ᱡᱮ ᱪᱮᱛᱟᱱ ᱥᱮᱡ ᱟᱫᱚ ᱨᱟᱠᱟᱵ ᱫᱟᱲᱮᱭᱟᱜ ᱵᱚᱱ ᱥᱮ ᱵᱟᱝ ᱫᱚ ᱡᱟᱛᱮ ᱵᱚᱱ ᱨᱟᱠᱟᱢ ᱫᱟᱲᱮᱭᱟᱜ ᱢᱟ ᱚᱱᱠᱟ ᱨᱚᱠᱚᱢ ᱡᱚᱛᱚ ᱦᱚᱲ ᱜᱮᱵᱚᱱ ᱪᱤᱱᱛᱟᱹ ᱵᱷᱟᱵᱱᱟᱭᱢᱟ